ᱟᱞᱮ ᱱᱚᱣᱟᱫᱚ ᱡᱚᱛᱚ ᱠᱷᱚᱱ ᱢᱟᱲᱟᱝ ᱫᱚ ᱡᱚᱛᱚ ᱠᱷᱚᱱ ᱵᱮᱥ ᱦᱟᱥᱟᱞᱮ ᱟᱹᱜᱩ ᱞᱮ ᱪᱟᱞᱟᱜᱼᱟ ᱵᱟᱪᱷᱟᱣᱟᱞᱮ ᱡᱟᱦᱟᱸᱨᱮᱭᱟᱜ ᱦᱟᱥᱟ ᱡᱚᱛᱚ ᱠᱷᱚᱱ ᱱᱟᱯᱟᱭᱟ ᱟᱨ ᱪᱮᱦᱨᱟ ᱫᱷᱟᱨᱟᱣᱟ ᱚᱸᱰᱮᱱᱟᱜ ᱦᱟᱥᱟᱞᱮ ᱟᱹᱜᱩᱭᱟ ᱚᱲᱟᱜ ᱟᱨ ᱚᱱᱟ ᱪᱟᱹᱨᱱᱤᱭᱟᱞᱮ ᱟᱨ ᱜᱩᱨᱤᱡ ᱠᱚᱞᱮ ᱢᱮᱥᱟᱭᱟ ᱜᱩᱨᱤᱡ ᱠᱚ ᱢᱮᱥᱟ ᱠᱟᱛᱮᱫ ᱮᱱ ᱫᱚ ᱡᱮᱨᱮᱲᱟᱞᱮ ᱡᱮᱨᱮᱲ ᱪᱤᱠᱟᱹᱲᱟᱞᱮ ᱟᱨ ᱚᱱᱟ ᱵᱟᱨᱥᱤᱧ ᱯᱮ ᱫᱤᱱ ᱯᱚᱨᱮ ᱨᱚᱦᱚᱲᱚᱜᱼᱟ ᱨᱚᱦᱚᱲ ᱠᱟᱛᱮᱫ ᱚᱸᱰᱮ ᱟᱨᱦᱚᱸ ᱜᱩᱨᱤᱡ ᱞᱮ ᱞᱮᱣᱦᱟᱭᱟ ᱜᱩᱨᱤᱡ ᱠᱚ ᱟᱹᱜᱩ ᱠᱟᱛᱮᱫ ᱟᱨ ᱚᱱᱟ ᱜᱩᱨᱤᱡ ᱛᱮᱞᱮ ᱜᱩᱨᱤᱡᱟ ᱜᱩᱨᱤᱡ ᱠᱟᱛᱮᱫ ᱛᱟᱭᱚᱢ ᱨᱚᱦᱚᱲ ᱦᱚᱪᱚᱣᱟᱜᱼᱟ ᱞᱮ ᱨᱚᱦᱚᱲ ᱠᱟᱛᱮᱫ ᱟᱨᱦᱚᱸ ᱞᱮ ᱡᱚᱜ ᱨᱩᱣᱟᱹᱲᱟ ᱡᱚᱜ ᱠᱟᱛᱮᱫ ᱚᱱᱟ ᱡᱚᱜ ᱯᱩᱨᱟᱹᱣ ᱠᱟᱛᱮᱫ ᱛᱟᱭᱚᱢ ᱛᱮᱫᱚ ᱚᱱᱟᱦᱚᱸ ᱢᱤᱫ ᱫᱤᱱ ᱛᱮ ᱨᱚᱦᱚᱲᱚᱜᱼᱟ ᱚᱱᱟ ᱠᱚ ᱨᱚᱦᱚᱲ ᱠᱟᱛᱮᱫ ᱛᱟᱭᱚᱢ ᱛᱮ ᱟᱞᱮ ᱫᱚᱠᱚ ᱯᱩᱸᱰ ᱦᱟᱥᱟᱞᱮ ᱟᱹᱜᱩᱭᱟ ᱡᱟᱦᱟᱸ ᱫᱚ ᱚᱱᱟ ᱥᱚᱸᱡᱟᱲ ᱟᱛᱳ ᱨᱮ ᱧᱟᱢᱚᱜᱼᱟ ᱚᱱᱟ ᱯᱩᱸᱰ ᱦᱟᱥᱟᱞᱮ ᱟᱹᱜᱩᱭᱟ ᱚᱱᱟ ᱟᱹᱜᱩ ᱠᱟᱛᱮᱫ ᱚᱱᱟ ᱯᱩᱸᱰ ᱦᱟᱥᱟᱛᱮ ᱢᱤᱫ ᱫᱷᱟᱹᱣ ᱞᱮ ᱯᱚᱛᱟᱣᱟ ᱪᱮᱛᱟᱱ ᱫᱚ ᱟᱨ ᱟᱨᱦᱚᱸ ᱟᱨᱟᱜ ᱦᱟᱥᱟ ᱧᱟᱢᱚᱜᱼᱟ ᱚᱱᱟ ᱦᱚᱸᱞᱮ ᱤᱫᱤᱭᱟ ᱚᱱᱟ ᱦᱚᱸ ᱤᱫᱤ ᱠᱟᱛᱮᱫ ᱚᱱᱟᱫᱚ ᱡᱚᱛᱚ ᱠᱷᱚᱡ ᱞᱟᱛᱟᱨ ᱨᱮᱞᱮ ᱯᱚᱛᱟᱣ ᱫᱚ ᱚᱱᱟ ᱞᱟᱹᱜᱤᱫ ᱚᱱᱟᱫᱚ ᱵᱟᱞᱮ ᱯᱚᱛᱟᱣ ᱦᱟᱛᱟᱲᱟ ᱤᱱᱟᱹ ᱠᱚᱨᱮᱛᱮ ᱨᱟᱡᱽᱱᱚᱜᱚᱨ ᱵᱟᱡᱟᱨ ᱥᱮᱱ ᱠᱟᱛᱮᱫ ᱵᱟᱨᱚ ᱵᱚᱨᱚᱱ ᱨᱚᱝᱞᱮ ᱠᱤᱨᱤᱧᱟ ᱡᱟᱦᱟᱸ ᱫᱚ ᱟᱞᱮ ᱥᱮᱫ ᱨᱮ ᱵᱟᱭ ᱧᱟᱢᱚᱜᱼᱟ ᱚᱱᱟ ᱞᱟᱹᱜᱤᱫ ᱟᱞᱮ ᱫᱚ ᱚᱱᱟ ᱫᱚ ᱨᱟᱡᱽᱱᱚᱜᱚᱨ ᱵᱟᱡᱟᱨ ᱨᱮᱜᱮᱞᱮ ᱠᱤᱨᱤᱧᱟ ᱵᱟᱨᱚ ᱵᱚᱨᱚᱱ ᱟᱨᱟᱜᱟᱜ ᱞᱤᱞ ᱟᱜ ᱦᱟᱹᱨᱭᱟᱹᱲ ᱟᱜ ᱢᱤᱴᱷᱩ ᱨᱚᱝ ᱟᱨᱦᱚᱸ ᱟᱭᱢᱟ ᱞᱮᱠᱟᱱ ᱨᱚᱝ ᱞᱮ ᱦᱟᱛᱟᱣ ᱟᱹᱜᱩᱭᱟ ᱟᱨ ᱚᱲᱟᱜ ᱟᱹᱜᱩ ᱠᱟᱛᱮᱫ ᱚᱱᱟ ᱠᱚᱦᱚᱸ ᱵᱟᱨᱚ ᱵᱚᱨᱚᱱ ᱚᱞ ᱠᱟᱛᱮᱫ ᱟᱨ ᱪᱤᱛᱟᱹᱨ ᱵᱮᱱᱟᱣ ᱠᱟᱛᱮᱫ ᱞᱮ ᱵᱟᱨᱚ ᱵᱚᱨᱚᱱ ᱚᱱᱟ ᱨᱚᱝ ᱠᱚ ᱞᱮᱣᱦᱟ ᱠᱟᱛᱮᱫ ᱞᱮ ᱵᱮᱱᱟᱣᱟ ᱟᱨ ᱵᱮᱱᱟᱣ ᱠᱟᱛᱮᱫ ᱚᱱᱟ ᱠᱚᱞᱮ ᱨᱚᱝᱼᱟ ᱨᱚᱝ ᱠᱟᱛᱮᱫ ᱟᱨᱦᱚᱸ ᱡᱟᱦᱟᱸ ᱟᱨᱟᱜ ᱦᱟᱥᱟ ᱠᱚᱞᱮ ᱞᱟ ᱟᱹᱜᱩ ᱠᱟᱜᱼᱟ ᱚᱱᱟ ᱠᱚᱛᱮ ᱞᱟᱛᱟᱨ ᱨᱮᱞᱮ ᱨᱚᱝᱼᱟ ᱟᱨ ᱨᱚᱝ ᱠᱟᱛᱮᱫ ᱵᱟᱫᱨᱮ ᱧᱮᱞ ᱟᱞᱮ ᱟᱹᱰᱤ ᱱᱟᱯᱟᱭ ᱧᱮᱞᱚᱜᱼᱟ ᱚᱱᱠᱟ ᱜᱮ ᱟᱞᱮᱫᱚ ᱱᱟᱱᱟ ᱦᱩᱱᱟᱹᱨ ᱵᱟᱦᱟ ᱵᱮᱱᱟᱣ ᱠᱟᱛᱮᱫ ᱞᱮ ᱨᱚᱝᱟ ᱡᱮᱢᱚᱱ ᱟᱹᱰᱤ ᱱᱟᱯᱟᱭ ᱧᱮᱞᱚᱜᱼᱟ ᱱᱚᱝᱠᱟᱜᱮ ᱟᱞᱮ ᱫᱚ ᱡᱟᱣᱜᱮ ᱵᱷᱤᱛ ᱨᱮᱫᱚ ᱱᱟᱱᱟ ᱦᱩᱱᱟᱹᱨ ᱵᱟᱦᱟᱞᱮ ᱵᱮᱱᱟᱣᱟ